ᱤᱧ ᱫᱚ ᱴᱩᱨᱤᱧ ᱪᱟᱞᱟᱜ ᱜᱮᱭᱟ ᱟᱨᱤᱧ ᱠᱩᱥᱤᱭᱟᱜ ᱜᱮᱭᱟ ᱟᱨ ᱤᱧᱟᱹᱜ ᱠᱩᱥᱤ ᱨᱮᱱᱟᱜ ᱡᱟᱭᱜᱟ ᱫᱚ ᱦᱩᱭᱩᱜ ᱠᱟᱱᱟ ᱵᱳᱞᱯᱩᱨ ᱟᱨ ᱤᱧ ᱫᱚ ᱥᱮᱛᱟᱜ ᱨᱤᱧ ᱪᱟᱞᱟᱜ ᱜᱮᱭᱟ